ᱦᱟᱹᱠᱩ ᱫᱚ ᱫᱟᱜ ᱵᱷᱤᱛᱨᱤ ᱨᱮᱠᱚ ᱛᱟᱦᱮᱱᱟ ᱦᱟᱹᱠᱩ ᱫᱚ ᱟᱹᱰᱤ ᱠᱚᱥᱴᱚ ᱛᱮᱜᱮ ᱜᱚᱡ ᱫᱚ ᱦᱩᱭᱩᱜᱼᱟ ᱦᱟᱹᱠᱩ ᱫᱚ ᱵᱷᱟᱫᱚᱨ ᱟᱹᱥᱤᱱᱮ ᱫᱟᱜᱟᱭ ᱡᱟᱹᱯᱩᱫᱟᱭ ᱩᱱᱥᱩᱢᱟᱹᱭ ᱦᱚᱸ ᱦᱟᱹᱠᱩ ᱫᱚᱠᱚ ᱥᱟᱵᱚᱜ ᱜᱮᱭᱟ ᱩᱱᱥᱩᱢᱟᱹᱭ ᱫᱚ ᱥᱤᱭᱟᱹᱲᱟ ᱴᱚᱨᱚᱰᱟᱝ ᱦᱮᱸ ᱮᱢᱟᱱ ᱛᱮᱭᱟᱜ ᱡᱟᱹᱨᱩᱲᱟ ᱤᱱᱟᱹ ᱢᱚᱫᱽᱫᱷᱮ ᱨᱮᱦᱚᱸ ᱚᱠᱟ ᱫᱚ ᱧᱩᱛ ᱧᱤᱸᱫᱟᱹᱭ ᱫᱟᱜᱟᱭ ᱡᱟᱹᱯᱩᱫᱟᱭ ᱩᱱᱥᱩᱢᱟᱹᱭ ᱦᱚᱸ ᱦᱟᱹᱠᱩ ᱫᱚ ᱡᱷᱟᱹᱞᱤ ᱨᱮᱱᱟᱜ ᱡᱟᱦᱟᱸᱭ ᱦᱟᱹᱠᱩ ᱠᱷᱩᱵᱽ ᱥᱤᱠᱟᱹᱨᱤᱭᱟᱹ ᱦᱚᱲ ᱠᱟᱱᱟᱭ ᱩᱱᱤ ᱫᱚ ᱦᱟᱹᱠᱩ ᱥᱟᱵ ᱞᱟᱜᱤᱫ ᱥᱤᱧ ᱧᱤᱫᱟᱹ ᱡᱟᱹᱯᱤᱫ ᱦᱚᱸ ᱵᱟᱭ ᱡᱟᱹᱯᱤᱫᱟ ᱩᱱᱤ ᱫᱚ ᱵᱮᱥᱤᱨ ᱵᱷᱟᱜᱽ ᱛᱤᱱ ᱥᱩᱢᱟᱹᱭᱮ ᱫᱟᱜᱟ ᱛᱤᱱ ᱥᱩᱢᱟᱹᱭ ᱵᱟᱭ ᱫᱟᱜᱟ ᱚᱱᱟᱠᱚᱜᱮ ᱧᱮᱞ ᱵᱟᱲᱟᱭᱟ ᱚᱠᱟ ᱠᱚᱨᱮ ᱦᱟᱹᱠᱩ ᱠᱚ ᱧᱟᱢᱚᱜᱼᱟ ᱵᱟᱠᱚ ᱧᱟᱢᱚᱜᱼᱟ ᱚᱱᱟ ᱠᱚ ᱫᱷᱟᱱᱫᱟ ᱨᱮᱜᱮ ᱵᱮᱥᱤᱨ ᱵᱷᱟᱜᱽ ᱫᱚᱭ ᱛᱟᱦᱮᱱᱟ ᱟᱫᱚ ᱧᱤᱫᱟᱹ ᱫᱚᱭ ᱫᱟᱜ ᱞᱮᱠᱷᱟᱱ ᱛᱟᱞᱟ ᱧᱤᱫᱟᱹ ᱦᱳᱠ ᱥᱤᱢ ᱨᱟᱜ ᱦᱳᱠ ᱴᱚᱪ ᱦᱚᱸ ᱛᱟᱦᱮᱱ ᱛᱟᱭ ᱵᱟᱝ ᱛᱟᱦᱮᱱ ᱛᱟᱭ ᱮᱱᱦᱚᱸ ᱩᱱᱤ ᱫᱚ ᱦᱟᱹᱠᱩ ᱡᱷᱟᱹᱞᱤ ᱧᱩᱛ ᱨᱮᱦᱚᱸ ᱴᱷᱮᱸᱜᱟᱣᱟᱱ ᱛᱮᱭ ᱪᱟᱞᱟᱜᱼᱟ ᱡᱚᱠᱷᱚᱱ ᱦᱟᱹᱠᱩ ᱠᱚ ᱧᱟᱢᱚᱜᱼᱟ ᱩᱱᱡᱚᱠᱷᱟᱱ ᱫᱚ ᱟᱹᱰᱤ ᱨᱟᱹᱥᱠᱟᱹᱭ ᱛᱟᱦᱮᱱᱟ ᱦᱟᱹᱠᱩ ᱵᱟᱠᱚ ᱧᱟᱢᱚᱜᱼᱟ ᱩᱱᱥᱩᱢᱟᱹᱭ ᱫᱚ ᱩᱱᱤ ᱫᱚ ᱛᱷᱚᱲᱟ ᱛᱟᱠᱞᱤᱯ ᱧᱚᱜ ᱜᱮᱭ ᱟᱹᱭᱠᱟᱹᱣᱟ ᱚᱲᱟᱜ ᱨᱮᱱ ᱦᱚᱲ ᱠᱚᱦᱚᱸ ᱠᱷᱩᱵᱽ ᱠᱷᱩᱥᱤ ᱨᱟᱹᱥᱠᱟᱹ ᱫᱚ ᱵᱟᱠᱚ ᱛᱟᱦᱮᱱᱟ ᱟᱨ ᱦᱟᱹᱠᱩ ᱠᱚ ᱧᱟᱢ ᱞᱮᱱᱠᱷᱟᱱ ᱚᱲᱟᱜ ᱨᱮᱱ ᱦᱚᱸ ᱟᱹᱰᱤ ᱨᱟᱹᱥᱠᱟᱹ ᱠᱚ ᱛᱟᱦᱮᱱᱟ ᱟᱥᱮᱼᱯᱟᱥᱮ ᱚᱲᱟᱜ ᱨᱮᱱ ᱦᱚᱸ ᱢᱮᱱ ᱫᱟᱭ ᱵᱟᱵᱟᱨᱮ ᱛᱮᱦᱮᱧ ᱫᱚ ᱵᱟᱹᱵᱩ ᱟᱡ ᱵᱟᱵᱟ ᱫᱚ ᱟᱭᱢᱟ ᱩᱛᱟᱹᱨᱮ ᱟᱹᱜᱩᱣ ᱠᱟᱫ ᱠᱚᱛᱟᱞᱮᱭᱟ ᱚᱱᱮ ᱚᱱᱠᱟᱱ ᱡᱤᱱᱤᱥ ᱦᱟᱹᱠᱩ ᱜᱚᱡ ᱫᱚ ᱟᱨ ᱰᱚᱵᱷᱟᱜ ᱠᱚᱨᱮ ᱦᱚᱸ ᱠᱚ ᱡᱚᱠᱷᱚᱱ ᱫᱟᱜ ᱡᱟᱹᱯᱩᱫ ᱪᱟᱵᱟ ᱞᱮᱱᱠᱷᱟᱱ ᱰᱚᱵᱷᱟᱜ ᱠᱚᱨᱮ ᱠᱚ ᱛᱟᱦᱮᱱᱟ ᱩᱱᱥᱩᱢᱟᱹᱭ ᱫᱚ ᱠᱩᱰᱤ ᱦᱚᱸ ᱥᱮ ᱵᱟᱹᱞᱛᱤ ᱱᱤᱭᱟᱹ ᱥᱮ ᱴᱤᱱ ᱱᱤᱭᱟᱹ ᱦᱚᱸ ᱦᱟᱹᱠᱩ ᱜᱚᱡ ᱠᱚ ᱜᱟᱱᱚᱜ ᱜᱮᱭᱟ ᱚᱱᱮ ᱩᱱᱥᱩᱢᱟᱹᱭ ᱫᱚ ᱰᱚᱵᱷᱟᱜ ᱠᱚᱠᱚ ᱟᱨᱮᱡ ᱠᱟᱛᱮᱫ ᱫᱷᱟᱨᱮ ᱫᱷᱟᱨᱮᱛᱮ ᱰᱟᱹᱬᱠᱟᱹ ᱯᱩᱴᱤ ᱠᱚᱠᱚ ᱫᱚᱱ ᱵᱟᱲᱟᱭᱟ ᱩᱱᱡᱚᱠᱷᱟᱱ ᱦᱚᱸ ᱟᱹᱰᱤ ᱨᱟᱹᱥᱠᱟᱹᱭ ᱟᱹᱭᱠᱟᱹᱣᱟ ᱡᱚᱠᱷᱚᱱ ᱰᱚᱵᱷᱟᱜ ᱨᱮ ᱦᱟᱹᱠᱩᱭ ᱧᱟᱢ ᱠᱚᱣᱟᱭ ᱩᱱᱥᱩᱢᱟᱹᱭ ᱫᱚ ᱟᱹᱰᱤ ᱟᱸᱴᱮ ᱨᱟᱹᱥᱠᱟᱹᱜᱼᱟ ᱡᱟᱦᱟᱸ ᱰᱚᱵᱷᱟᱜ ᱨᱮ ᱧᱟᱢ ᱞᱮᱠᱚ ᱠᱷᱟᱱ ᱟᱹᱰᱤ ᱨᱟᱹᱥᱠᱟᱹᱭ ᱟᱹᱭᱠᱟᱹᱣ ᱜᱚᱫᱟ ᱟᱨ ᱡᱚᱛᱚ ᱰᱚᱵᱷᱟᱜ ᱨᱮᱦᱚᱸ ᱦᱟᱹᱠᱩ ᱫᱚ ᱵᱟᱠᱚ ᱛᱟᱦᱮᱱᱟ ᱩᱱᱥᱩᱢᱟᱹᱭ ᱫᱚ ᱟᱭᱢᱟ ᱫᱟᱜ ᱟᱨᱮᱡ ᱠᱟᱛᱮᱜ ᱨᱮᱦᱚᱸ ᱟᱹᱰᱤ ᱠᱚᱥᱴᱚ ᱜᱮᱭ ᱵᱩᱡᱷᱟᱹᱣᱟ ᱚᱱᱮ ᱚᱱᱠᱟᱛᱮ ᱦᱟᱹᱠᱩ ᱫᱚᱠᱚ ᱥᱟᱵᱚᱜᱼᱟ